ᱥᱮᱫᱟᱭ ᱞᱮᱠᱟ ᱡᱟᱨᱜᱮ ᱡᱟᱹᱯᱩᱫ ᱫᱚ ᱱᱮᱛᱟᱨ ᱵᱟᱝ ᱧᱮᱞᱚᱜ ᱠᱟᱱ ᱜᱮᱭᱟ ᱛᱚᱵᱮ ᱤᱧᱟᱹᱜ ᱴᱚᱴᱷᱟᱨᱮ ᱡᱟᱦᱟᱸ ᱫᱟᱜ ᱡᱟᱹᱯᱩᱫ ᱨᱮᱭᱟᱜ ᱟᱹᱰᱤ ᱟᱱᱟᱴ ᱡᱟᱦᱟᱸ ᱴᱷᱤᱠ ᱴᱷᱟᱠ ᱫᱟᱜ ᱡᱟᱹᱲᱤ ᱵᱟᱝ ᱛᱮ ᱡᱟᱦᱟᱸ ᱦᱳᱲᱳ ᱪᱟᱥ ᱚᱱᱟ ᱦᱳᱲᱳ ᱨᱚᱦᱚᱭ ᱠᱚᱦᱚᱸ ᱴᱷᱤᱠ ᱴᱷᱟᱠ ᱵᱟᱝ ᱠᱚ ᱠᱚᱨᱟᱣ ᱫᱟᱲᱮᱭᱟᱜ ᱠᱟᱱᱟ ᱯᱨᱟᱭ ᱡᱟᱣ ᱥᱮᱨᱢᱟᱜᱮ ᱱᱚᱝᱠᱟᱱᱟᱜ ᱟᱱᱟᱴ ᱧᱮᱞᱚᱜ ᱠᱟᱱᱟ ᱛᱚ ᱱᱚᱝᱠᱟᱱᱟᱜ ᱡᱟᱹᱯᱩᱫ ᱫᱤᱱ ᱡᱚᱫᱤ ᱢᱟᱲᱟᱝ ᱟᱜ ᱤᱧ ᱫᱤᱥᱟᱹᱭᱟ ᱥᱟᱹᱨᱤᱜᱮ ᱢᱤᱫ ᱦᱟᱯᱛᱟ ᱫᱷᱟᱹᱨᱤᱡ ᱛᱮ ᱡᱟᱹᱯᱩᱫᱼᱮᱜ ᱠᱟᱱᱟᱭ ᱫᱟᱜᱼᱮᱜ ᱠᱟᱱᱟᱭ ᱚᱱᱟ ᱥᱟᱶᱛᱮ ᱜᱟᱹᱭ ᱜᱩᱯᱤ ᱜᱟᱰᱟ ᱜᱩᱯᱤ ᱥᱮ ᱵᱟᱭᱦᱟᱹᱲ ᱨᱮ ᱦᱟᱹᱠᱩ ᱥᱟᱵ ᱠᱟᱴᱠᱚᱢ ᱥᱟᱵ ᱠᱟᱴᱠᱚᱢ ᱦᱟᱞᱟᱝ ᱜᱚᱝᱜᱷᱟ ᱦᱟᱞᱟᱝ ᱥᱮ ᱜᱤᱫᱽᱨᱟᱹ ᱠᱚ ᱠᱷᱮᱧᱪᱮᱨ ᱵᱟᱲᱟᱭ ᱫᱟᱜ ᱨᱮ ᱵᱟᱹᱪᱤ ᱱᱚᱣᱟ ᱠᱚ ᱟᱹᱰᱤ ᱫᱤᱥᱟᱹ ᱦᱤᱡᱩᱜᱼᱟ ᱵᱟᱭᱦᱟᱹᱲ ᱯᱮᱨᱮᱡᱚᱜ ᱠᱟᱱᱟ ᱪᱟᱯᱮᱜ ᱠᱟᱱᱟ ᱫᱟᱫᱟᱜ ᱛᱮᱜᱮ ᱢᱮᱱᱟᱜᱼᱟ ᱥᱟᱭᱨᱟ ᱟᱱᱛᱮ ᱦᱟᱹᱠᱩ ᱥᱟᱵ ᱧᱤᱨ ᱵᱟᱲᱟᱭ ᱠᱟᱱᱟ ᱚᱠᱚᱭ ᱫᱚ ᱞᱟᱹᱴᱩ ᱦᱚᱲ ᱯᱤᱰᱦᱟᱹᱭ ᱟᱲᱮᱭᱮᱜ ᱠᱟᱱ ᱥᱮ ᱫᱟᱜ ᱥᱟᱵ ᱫᱚᱦᱚᱭ ᱞᱟᱹᱜᱤᱫ ᱡᱟᱛᱮ ᱠᱚᱨᱮ ᱚᱱᱟᱨᱮ ᱠᱤᱪᱷᱩ ᱫᱤᱱ ᱛᱟᱭᱚᱢ ᱜᱟᱹᱪᱷᱤ ᱠᱚ ᱟᱯᱷᱚᱨ ᱥᱮ ᱦᱳᱲᱳ ᱠᱚ ᱨᱚᱦᱚᱭ ᱵᱟᱠᱷᱨᱟ ᱛᱮ ᱚᱠᱟ ᱫᱚ ᱯᱩᱠᱷᱨᱤ ᱠᱷᱚᱱᱟᱜ ᱦᱟᱹᱠᱩ ᱠᱚ ᱩᱰᱩᱠᱚᱜ ᱠᱟᱱ ᱚᱸᱰᱮ ᱥᱮᱱ ᱠᱟᱛᱮ ᱦᱟᱹᱠᱩ ᱥᱟᱵ ᱥᱮ ᱥᱟᱭᱨᱟ ᱠᱚ ᱞᱟᱹᱜᱤᱫ ᱜᱤᱫᱽᱨᱟᱹ ᱩᱢᱮᱨ ᱨᱮ ᱧᱤᱨ ᱵᱟᱲᱟᱭ ᱚᱱᱟ ᱠᱚ ᱧᱮᱞ ᱦᱩᱭᱩᱜ ᱠᱟᱱᱟ ᱚᱱᱟ ᱠᱚ ᱚᱱᱟᱫᱚ ᱢᱤᱫᱴᱮᱱ ᱨᱟᱹᱥᱠᱟᱹ ᱟᱭᱠᱟᱹᱣ ᱦᱩᱭ ᱵᱟᱲᱟᱣ ᱠᱟᱱᱟ ᱢᱮᱱᱠᱷᱟᱱ ᱱᱮ ᱦᱟᱹᱞᱤ ᱫᱚ ᱱᱚᱝᱠᱟᱱᱟᱜ ᱡᱟᱹᱯᱩᱫ ᱥᱮ ᱫᱟᱜ ᱡᱟᱹᱲᱤ ᱥᱟᱹᱨᱤᱜᱮ ᱠᱚᱢ ᱤᱫᱤᱜ ᱠᱟᱱᱛᱮ ᱱᱚᱣᱟ ᱠᱚ ᱚᱠᱛᱚ ᱥᱮ ᱱᱚᱣᱟ ᱠᱚ ᱧᱮᱞ ᱡᱚᱝ ᱞᱮᱠᱟᱱᱟᱜ ᱚᱠᱛᱚ ᱫᱚ ᱵᱟᱝ ᱥᱮᱴᱮᱨᱚᱜ ᱠᱟᱱ ᱜᱮᱭᱟ ᱵᱤᱥᱮᱥ ᱠᱟᱭᱛᱮ ᱪᱟᱥᱼᱵᱟᱥ ᱠᱟᱹᱢᱤ ᱨᱮᱦᱚᱸ ᱥᱮᱨᱢᱟ ᱡᱟᱹᱲᱤ ᱫᱟᱜ ᱵᱚᱫᱚᱞ ᱛᱮ ᱟᱨ ᱦᱟᱸᱜ ᱢᱮᱹᱥᱤᱱ ᱫᱟᱜ ᱜᱮ ᱡᱟᱹᱥᱛᱤ ᱵᱮᱵᱚᱦᱟᱨᱚᱜ ᱠᱟᱱᱟ